ᱵᱷᱟᱨᱚᱛ ᱨᱮᱭᱟᱜ ᱨᱟᱡᱽᱼᱟᱹᱨᱤ ᱞᱮᱠᱟᱛᱮ ᱟᱹᱞᱤᱧ ᱞᱤᱧ ᱢᱮᱱᱟ ᱡᱟᱦᱟᱸ ᱱᱤᱛᱚᱜ ᱮ ᱨᱟᱡᱽ ᱮᱜᱼᱟ ᱟᱵᱚᱭᱤᱡ ᱢᱩᱫᱤ ᱥᱚᱨᱠᱟᱨ ᱛᱟᱵᱚ ᱟᱫᱚ ᱩᱱᱤ ᱫᱚ ᱟᱵᱚ ᱟᱹᱫᱤᱵᱟᱹᱥᱤ ᱞᱮᱠᱟ ᱛᱮᱫᱚ ᱪᱮᱫ ᱦᱚᱸ ᱵᱟᱭ ᱠᱟᱹᱢᱤ ᱟᱠᱟᱫᱟ ᱟᱨ ᱟᱵᱚ ᱪᱮᱛᱟᱱ ᱨᱮ ᱱᱤᱛᱚᱜ ᱫᱷᱟᱹᱨᱤᱡ ᱡᱟᱦᱟᱸ ᱛᱟᱵᱚ ᱟᱵᱚ ᱥᱟᱶᱛᱟ ᱨᱮᱱᱟᱜ ᱯᱮᱦᱪᱟᱱ ᱢᱮᱱᱟᱜᱼᱟ ᱥᱟᱨᱱᱟ ᱠᱳᱰ ᱱᱤᱛᱚᱝ ᱫᱷᱟᱹᱨᱤᱡ ᱵᱟᱭ ᱮᱢ ᱠᱟᱜ ᱵᱚᱱᱟ ᱟᱫᱚ ᱚᱱᱟ ᱞᱮᱠᱟᱛᱮ ᱱᱩᱭ ᱫᱚ ᱵᱟᱝᱞᱤᱧ ᱠᱩᱥᱤᱭᱟᱭ ᱠᱟᱱᱟ ᱫᱤᱥᱩᱣᱟᱹ ᱛᱟᱹᱨᱤ ᱞᱮᱠᱟᱛᱮ ᱵᱷᱟᱨᱚᱛ ᱵᱟᱵᱚᱫ ᱨᱮ ᱟᱹᱞᱤᱧᱟᱜ ᱠᱩᱥᱤ ᱩᱱᱤ ᱴᱷᱮᱱ ᱫᱚ ᱠᱟᱹᱴᱤᱡ ᱦᱚᱸ ᱵᱟᱹᱱᱩᱜᱼᱟ ᱟᱵᱚ ᱱᱚᱰᱮ ᱠᱩᱥᱤᱭᱟᱜ ᱨᱟᱡᱽ ᱱᱮᱛᱟ ᱫᱚ ᱞᱳᱠᱟᱞ ᱱᱤᱛᱚᱜ ᱟᱵᱚ ᱥᱟᱨᱟᱭᱠᱮᱞᱞᱟ ᱵᱤᱫᱷᱟᱱ ᱥᱚᱵᱷᱟ ᱪᱷᱮᱛᱨᱚ ᱠᱷᱚᱱ ᱤᱧᱟᱹᱜ ᱮᱹᱢ ᱮᱹᱞ ᱮᱹ ᱢᱮᱱᱟᱭᱟ ᱪᱟᱹᱢᱯᱟᱹᱭ ᱥᱚᱨᱮᱱ ᱱᱤᱛᱚᱝ ᱫᱚ ᱩᱱᱤ ᱫᱚ ᱢᱩᱠᱠᱷᱚ ᱢᱚᱱᱛᱨᱤ ᱵᱮᱱᱟᱣ ᱠᱟᱱᱟᱭ ᱩᱱᱤ ᱴᱷᱮᱱ ᱫᱚ ᱟᱹᱰᱤ ᱠᱩᱥᱤ ᱢᱮᱱᱟᱜᱼᱟ ᱟᱹᱞᱤᱧ ᱥᱩᱢᱩᱝ ᱫᱚ ᱵᱟᱝᱜᱮ ᱱᱚᱣᱟ ᱪᱷᱮᱛᱨᱚ ᱨᱮ ᱡᱟᱦᱟᱸ ᱛᱤᱱᱟᱹᱜ ᱜᱮ ᱟᱵᱚ ᱥᱚᱢᱟᱡᱽ ᱨᱮ ᱪᱮ ᱵᱟᱝᱟ ᱮᱴᱟᱜ ᱥᱚᱢᱟᱡᱽ ᱨᱤᱱ ᱡᱚᱛᱚ ᱠᱚᱜᱮ ᱠᱚ ᱠᱩᱥᱤᱭᱟᱭ ᱠᱟᱱᱟ ᱪᱤᱠᱟᱹᱛᱮ ᱩᱱᱤ ᱫᱚ ᱟᱵᱚᱣᱟᱜ ᱡᱟᱦᱟᱸ ᱛᱟᱵᱚ ᱢᱟᱹᱡᱷᱤ ᱯᱤᱰᱟᱹ ᱩᱥᱩᱞ ᱢᱟᱹᱡᱷᱤ ᱩᱥᱩᱞ ᱯᱤᱰᱟᱹ ᱛᱟᱵᱚ ᱚᱱᱟ ᱨᱚᱯᱷᱟᱭ ᱫᱚᱦᱚ ᱨᱮᱱᱟᱜ ᱮ ᱪᱮᱥᱴᱟᱜ ᱠᱟᱜᱼᱟ ᱟᱵᱚᱣᱟᱜ ᱡᱟᱦᱮᱨ ᱛᱟᱵᱚ ᱚᱱᱟ ᱨᱚᱯᱷᱟ ᱨᱮᱱᱟᱜ ᱜᱮᱠᱚ ᱪᱮᱥᱴᱟ ᱠᱟᱜᱼᱟ ᱥᱟᱶᱛᱮ ᱡᱟᱦᱟᱸ ᱛᱟᱵᱚ ᱢᱟᱹᱡᱷᱤ ᱵᱟᱵᱟ ᱯᱮᱲᱟ ᱞᱮᱠᱟᱛᱮ ᱯᱮᱲᱟ ᱫᱟᱨᱟᱢ ᱞᱟᱹᱜᱤᱫ ᱚᱲᱟᱜ ᱦᱚᱭ ᱮᱢᱟᱵᱚᱱ ᱠᱟᱱᱟ ᱛᱚᱵᱮ ᱚᱱᱟᱠᱚᱭ ᱠᱚᱨᱟᱣᱮᱜᱼᱟ ᱥᱟᱶᱛᱮ ᱥᱚᱢᱟᱡᱽ ᱨᱮᱱᱟᱜ ᱡᱟᱦᱟᱸ ᱛᱤᱱᱟᱹᱝ ᱜᱮ ᱟᱵᱚ ᱥᱚᱢᱚᱥᱥᱟ ᱢᱮᱱᱟᱜᱼᱟ ᱚᱱᱟᱫᱚ ᱟᱡ ᱯᱟᱥᱴᱟ ᱥᱮᱫ ᱠᱷᱚᱱ ᱥᱚᱢᱟᱫᱷᱟᱱᱮᱜᱼᱟᱭ